ᱦᱮᱸ ᱦᱮᱸ ᱛᱟᱨᱟᱥ ᱤᱧ ᱞᱟᱹᱭ ᱮᱫᱟ

ᱵᱟᱹᱠᱩᱲᱟ ᱡᱮᱞᱟᱨᱮᱫ ᱫᱟᱲᱟᱱ ᱡᱟᱭᱜᱟ ᱫᱚ ᱢᱩᱠᱩᱴᱢᱩᱱᱤᱯᱩᱨ ᱰᱮᱢ ᱦᱮᱱᱟᱜ ᱟᱠᱟᱫᱟ ᱟᱨ ᱥᱩᱥᱩᱱᱤᱭᱟᱹ ᱯᱟᱦᱟᱲ ᱢᱮᱱᱟᱜ ᱟᱠᱟᱫᱟ ᱧᱮᱞ ᱡᱚᱝ ᱞᱮᱠᱟᱛᱮ ᱫᱟᱲᱟᱱ ᱡᱚᱝ ᱞᱮᱠᱟ ᱛᱮᱫᱚ ᱱᱤᱭᱟᱹ ᱵᱟᱨᱭᱟ ᱜᱮ ᱢᱮᱱᱟᱜ ᱟᱠᱟᱫᱟ ᱵᱟᱹᱠᱩᱲᱟ ᱡᱮᱞᱟ ᱨᱮᱫᱚ ᱢᱩᱠᱩᱴᱢᱩᱱᱤᱯᱩᱨ ᱨᱮᱫᱚ ᱫᱟᱲᱟᱱ ᱞᱮᱠᱟᱛᱮᱫᱚ ᱯᱚᱪᱤᱥᱮ ᱰᱤᱥᱮᱢᱵᱚᱨ ᱟᱨ ᱯᱚᱭᱞᱟ ᱡᱟᱱᱩᱣᱟᱨᱤ ᱨᱮ ᱵᱤᱥᱤ ᱠᱚ ᱦᱤᱡᱩᱜᱼᱟ ᱫᱟᱲᱟᱱ ᱫᱚ ᱫᱚᱠᱟᱱ ᱵᱟᱡᱟᱨ ᱠᱚᱫᱚ ᱟᱹᱰᱤ ᱩᱛᱟᱹᱨ ᱢᱮᱱᱟᱜᱼᱟ ᱱᱟᱱᱟ ᱦᱩᱱᱟᱹᱨᱟᱜ ᱫᱚᱠᱟᱱ ᱠᱚ ᱦᱚᱸ ᱢᱮᱱᱟᱜᱼᱟ ᱜᱮᱸᱫᱟᱜ ᱦᱟᱛᱟᱣ ᱞᱟᱹᱜᱤᱫ ᱠᱚᱦᱚᱸ ᱫᱚᱠᱟᱱ ᱢᱮᱱᱟᱜ ᱟᱠᱟᱫᱟ ᱟᱹᱰᱤ ᱟᱭᱢᱟ ᱜᱮ ᱟᱨ ᱚᱱᱠᱟᱱᱟᱜ ᱧᱮᱞ ᱡᱚᱝ ᱞᱮᱠᱟᱱᱟᱜ ᱡᱤᱱᱤᱥ ᱠᱚᱦᱚᱸ ᱢᱮᱱᱟᱜ ᱟᱠᱟᱫᱟ ᱫᱚᱠᱟᱱ ᱨᱮ ᱛᱷᱟᱹᱨᱤ ᱵᱟᱹᱴᱤ ᱠᱚ ᱠᱟᱯ ᱜᱞᱟᱥ ᱠᱚ ᱟᱹᱰᱤ ᱨᱚᱠᱚᱢ ᱱᱟᱱᱟ ᱦᱩᱱᱟᱹᱨᱟᱜ ᱫᱚᱠᱟᱱ ᱠᱚ ᱦᱮᱱᱟᱜᱼᱟ ᱪᱩᱲᱤ ᱢᱟᱞᱟ ᱫᱚᱠᱟᱱ ᱠᱚ ᱦᱮᱱᱟᱜ ᱟᱠᱟᱫᱟ ᱦᱮᱸ ᱵᱟᱦᱟ ᱵᱟᱜᱟᱱ ᱠᱚᱦᱚᱸ ᱟᱹᱰᱤ ᱱᱟᱯᱟᱭ ᱱᱟᱯᱟᱭᱟᱜ ᱵᱟᱦᱟ ᱵᱟᱜᱟᱱ ᱠᱚ ᱦᱮᱱᱟᱜ ᱟᱠᱟᱫᱟ ᱟᱨ ᱚᱱᱟ ᱰᱮᱢ ᱨᱮ ᱟᱹᱰᱤ ᱩᱛᱟᱹᱨ ᱫᱟᱜ ᱢᱮᱱᱟᱜ ᱟᱠᱟᱫᱟ ᱚᱱᱟ ᱰᱮᱢ ᱨᱮ ᱱᱟᱹᱣᱠᱟᱹ ᱠᱚ ᱢᱮᱱᱟᱜ ᱟᱠᱟᱫᱟ ᱱᱟᱹᱣᱠᱟᱹ ᱨᱮ ᱫᱮᱡ ᱞᱟᱹᱜᱤᱫ ᱛᱮᱦᱚᱸ ᱯᱚᱭᱥᱟ ᱮᱢ ᱠᱟᱛᱮ ᱱᱟᱹᱣᱠᱟᱹ ᱨᱮ ᱫᱮᱡ ᱜᱟᱱᱚᱜᱼᱟ ᱟᱨ ᱥᱩᱥᱩᱱ ᱜᱟᱹᱲᱤ ᱠᱚ ᱡᱳᱜᱟᱡᱳᱜᱽ ᱵᱚᱞᱛᱮ ᱛᱮ ᱵᱟᱥ ᱢᱮᱱᱟᱜᱼᱟ ᱡᱳᱜᱟᱡᱳᱜᱽ ᱛᱟᱯᱚᱨᱮ ᱟᱨ ᱠᱟᱹᱴᱤᱡ ᱜᱟᱹᱲᱤ ᱵᱚᱞᱛᱮ ᱨᱤᱡᱟᱨᱵᱷ ᱠᱟᱛᱮ ᱦᱚᱸ ᱦᱮᱡ ᱜᱟᱱᱚᱜᱼᱟ ᱚᱱᱠᱟ ᱪᱟᱞᱟᱜ ᱦᱤᱡᱩᱜ ᱞᱟᱹᱜᱤᱫ ᱨᱟᱥᱛᱟ ᱠᱚᱫᱚ ᱱᱟᱯᱟᱭ ᱜᱮ ᱢᱮᱱᱟᱜᱼᱟ ᱱᱟᱯᱟᱭ ᱜᱮᱭᱟ ᱵᱟᱝ ᱠᱷᱟᱨᱟᱯᱟ ᱟᱨ ᱥᱩᱥᱩᱱᱤᱭᱟᱹ ᱯᱟᱦᱟᱲ ᱚᱸᱰᱮ ᱦᱚᱸ ᱧᱮᱞ ᱡᱚᱝ ᱞᱮᱠᱟᱱ ᱢᱤᱫᱴᱟᱝ ᱢᱟᱨᱟᱝ ᱩᱛᱟᱹᱨ ᱵᱩᱨᱩ ᱦᱮᱱᱟᱜᱼᱟ ᱫᱟᱨᱮ ᱱᱟᱹᱲᱤ ᱠᱚ ᱦᱮᱱᱟᱜ ᱟᱱ ᱟᱹᱰᱤ ᱦᱟᱹᱨᱭᱟᱹᱲ ᱜᱮ ᱧᱮᱞᱚᱜ ᱠᱟᱱᱟ ᱧᱮᱞ ᱡᱚᱝ ᱞᱮᱠᱟᱱ ᱢᱤᱫᱴᱟᱝ ᱵᱩᱨᱩ ᱠᱟᱱᱟ ᱟᱨ ᱚᱱᱟ ᱵᱩᱨᱩ ᱠᱚᱨᱮᱫ ᱱᱟᱱᱟ ᱦᱩᱱᱟᱹᱨ ᱨᱮᱠᱟᱱᱟᱜ ᱫᱚᱠᱟᱱ ᱚᱸᱰᱮ ᱦᱚᱸ ᱢᱮᱱᱟᱜ ᱟᱠᱟᱫᱟ ᱡᱟᱦᱟᱱᱟᱜ ᱜᱮᱢ ᱦᱟᱛᱟᱣᱟ ᱚᱱᱠᱟᱱᱟᱜ ᱫᱚᱠᱟᱱ ᱜᱮ ᱢᱮᱱᱟᱜ ᱟᱠᱟᱫᱟ ᱦᱮᱸ ᱫᱮᱡ ᱦᱚᱪᱚᱟᱜ ᱜᱮᱭᱟᱠᱚ ᱪᱮᱛᱟᱱ ᱨᱮᱦᱚᱸ ᱚᱸᱰᱮ ᱦᱚᱸ ᱯᱚᱪᱤᱥᱮ ᱰᱤᱥᱮᱢᱵᱚᱨ ᱟᱨ ᱯᱚᱭᱞᱟ ᱡᱟᱱᱩᱣᱟᱨᱤ ᱜᱮ ᱫᱚᱢᱮ ᱦᱚᱲ ᱠᱚ ᱦᱤᱡᱩᱜᱼᱟ ᱥᱟᱹᱜᱤᱧ ᱥᱟᱹᱜᱤᱧ ᱠᱷᱚᱱ ᱠᱚ ᱦᱤᱡᱩᱜᱼᱟ ᱵᱟᱹᱠᱩᱲᱟ ᱰᱤᱥᱴᱤᱠ ᱠᱷᱚᱱ ᱠᱚ ᱦᱤᱡᱩᱜᱼᱟ ᱡᱷᱟᱲᱜᱨᱟᱢ ᱰᱤᱥᱴᱤᱠ ᱠᱷᱚᱱ ᱠᱚ ᱦᱤᱡᱩᱜᱼᱟ ᱯᱩᱨᱩᱞᱤᱭᱟ ᱰᱤᱥᱴᱤᱠ ᱠᱷᱚᱱ ᱢᱮᱫᱽᱱᱤᱯᱩᱨ ᱰᱤᱥᱴᱤᱠ ᱠᱷᱚᱱ ᱟᱹᱰᱤ ᱟᱭᱢᱟ ᱟᱭᱢᱟ ᱰᱤᱥᱴᱤᱠ ᱠᱷᱚᱱ ᱧᱮ ᱧᱮᱞ ᱠᱚ ᱦᱤᱡᱩᱜᱼᱟ ᱥᱟᱹᱜᱤᱧ ᱥᱟᱹᱜᱤᱧ ᱦᱚᱲ ᱠᱚ ᱚ ᱦᱳᱭ ᱛᱚ ᱱᱟᱶᱟ ᱦᱚᱲ ᱫᱚ ᱵᱟᱲᱟᱭ ᱡᱚᱝ ᱫᱚ ᱞᱟᱹᱠᱛᱤᱭᱟᱱ ᱡᱤᱱᱤᱥ ᱠᱟᱱᱟ ᱟᱯᱮ ᱦᱚᱸ ᱫᱟᱲᱟᱱ ᱯᱮ ᱦᱤᱡᱩᱜ ᱞᱟᱹᱜᱤᱫ ᱼᱟ ᱥᱮ ᱪᱮᱫ ᱚ ᱤᱱᱟᱹᱛᱮ ᱟᱹᱞᱤᱧ ᱴᱷᱮᱱ ᱠᱷᱚᱱ ᱠᱷᱚᱵᱚᱨ ᱵᱮᱱ ᱦᱟᱛᱟᱣ ᱮᱫᱟ ᱚ ᱴᱷᱤᱠ ᱜᱮᱭᱟ ᱛᱟᱦᱚᱞᱮ ᱚᱥᱩᱵᱤᱫᱟ ᱵᱟᱝ ᱦᱳᱭᱳᱜᱼᱟ ᱦᱮᱡ ᱫᱟᱲᱮᱭᱟᱜ ᱟᱯᱮ ᱧᱮ ᱧᱮᱞ